ᱡᱚᱦᱟᱨ ᱜᱮ ᱜᱚᱢᱠᱮ ᱵᱟᱨᱯᱮ ᱫᱤᱱ ᱞᱟᱦᱟ ᱨᱮ ᱟᱯᱮᱴᱷᱮᱱ ᱢᱤᱫᱴᱟᱝ ᱯᱨᱳᱰᱟᱠᱴ ᱤᱧ ᱦᱟᱛᱟᱣ ᱞᱮᱫᱟ ᱚᱱᱟ ᱯᱨᱳᱰᱟᱠᱴ ᱫᱚ ᱦᱩᱭᱩᱜ ᱠᱟᱱᱟ ᱥᱟᱹᱲᱤ ᱟᱨ ᱚᱱᱟ ᱥᱟᱹᱲᱤ ᱧᱮᱞ ᱠᱟᱛᱮᱫ ᱤᱧ ᱧᱮᱞ ᱫᱟ ᱟᱹᱰᱤ ᱢᱚᱸᱡᱽ ᱧᱮᱞᱚᱜ ᱠᱟᱱᱟ ᱨᱚᱝ ᱦᱚᱸ ᱟᱹᱰᱤ ᱢᱚᱸᱡᱽ ᱚᱱᱟᱛᱮ ᱤᱧ ᱦᱚᱸ ᱦᱟᱛᱟᱣ ᱥᱟᱱᱟ ᱠᱤᱫᱤᱧᱟ ᱟᱨ ᱡᱚᱠᱷᱚᱱ ᱚᱱᱟ ᱦᱟᱛᱟᱣ ᱯᱚᱨ ᱚᱲᱟᱜ ᱤᱧ ᱦᱮᱡ ᱮᱱᱟ ᱛᱚᱠᱷᱚᱱ ᱚᱱᱟ ᱥᱟᱹᱲᱤᱧ ᱧᱮᱞ ᱫᱟ ᱡᱮ ᱥᱮᱞᱟᱭ ᱦᱚᱸ ᱯᱷᱟᱥᱟᱣ ᱜᱮᱭᱟ ᱟᱨ ᱛᱷᱚᱲᱟ ᱚᱲᱮᱡ ᱧᱚᱜ ᱜᱮᱭᱟ ᱟᱨ ᱨᱚᱝ ᱦᱚᱸ ᱵᱟᱹᱧ ᱠᱩᱥᱤᱭᱟᱫᱟ ᱚᱱᱟᱛᱤᱧ ᱢᱮᱱᱫᱟ ᱟᱞᱮ ᱚᱲᱟᱜ ᱨᱮᱱ ᱦᱚᱲ ᱠᱚ ᱮᱜᱮᱨᱮᱫᱤᱧᱟ ᱢᱤᱛᱟᱹᱧ ᱠᱟᱱᱟ ᱠᱚ ᱱᱤᱭᱟᱹ ᱥᱟᱹᱲᱤ ᱨᱮᱭᱟᱜ ᱫᱟᱢ ᱢᱟ ᱟᱭᱢᱟ ᱟᱨ ᱱᱚᱝᱠᱟ ᱥᱟᱹᱲᱤ ᱧᱮᱞ ᱦᱚᱸ ᱵᱟᱢ ᱧᱮᱞ ᱞᱮᱫᱟ ᱚᱱᱟᱛᱤᱧ ᱢᱮᱱᱫᱟ ᱟᱯᱮ ᱱᱤᱭᱟᱹ ᱯᱨᱳᱰᱟᱠᱴ ᱡᱩᱫᱤ ᱢᱚᱸᱡᱽ ᱛᱮᱯᱮ ᱢᱮᱱᱮᱛ ᱠᱟᱱ ᱠᱷᱟᱱ ᱟᱹᱠᱷᱨᱤᱧ ᱛᱟᱞᱦᱮ ᱢᱚᱸᱡᱽ ᱛᱮ ᱵᱮᱵᱚᱦᱟᱨ ᱯᱮ ᱟᱨ ᱢᱚᱸᱡᱽ ᱛᱮ ᱧᱮᱞ ᱠᱟᱛᱮ ᱜᱮ ᱟᱹᱠᱷᱨᱤᱧ ᱯᱮ ᱫᱟᱢ ᱫᱚ ᱦᱩᱭ ᱦᱚᱪᱚᱜ ᱜᱮ ᱡᱟᱦᱟᱸᱛᱤᱱᱟᱹᱜ ᱜᱮ ᱠᱤᱱᱛᱩ ᱦᱚᱲ ᱠᱚ ᱠᱩᱥᱤᱭᱟᱜ ᱠᱷᱟᱱ ᱟᱯᱮᱭᱟᱜ ᱯᱨᱳᱰᱟᱠᱴ ᱛᱟᱞᱦᱮ ᱟᱭᱢᱟ ᱦᱚᱲ ᱠᱚ ᱦᱟᱛᱟᱣᱟ ᱚᱱᱟᱛᱤᱧ ᱢᱮᱱ ᱠᱷᱚᱡᱚᱜ ᱠᱟᱱᱟ ᱡᱮ ᱟᱯᱮ ᱡᱩᱫᱤ ᱟᱨᱚ ᱯᱚᱭᱥᱟ ᱦᱩᱭᱩᱜ ᱛᱟᱯᱮ ᱠᱷᱟᱱ ᱥᱮ ᱟᱨᱚ ᱦᱚᱲ ᱠᱚ ᱦᱟᱛᱟᱣ ᱠᱷᱟᱱ ᱟᱯᱮ ᱢᱚᱸᱡᱽ ᱛᱮ ᱵᱮᱵᱚᱦᱟᱨ ᱯᱮ ᱧᱮᱞ ᱯᱮ ᱟᱯᱮᱭᱟᱜ ᱯᱨᱳᱰᱟᱠᱴ ᱟᱭᱢᱟ ᱦᱚᱲ ᱠᱚ ᱠᱩᱥᱤᱭᱟᱜᱼᱟ ᱟᱨ ᱟᱭᱢᱟ ᱦᱚᱲ ᱠᱚ ᱦᱟᱛᱟᱣᱟ ᱡᱚᱦᱟᱨ ᱜᱮ ᱤᱧ ᱫᱚ ᱟᱫᱚ ᱵᱟᱹᱧ ᱢᱮᱱ ᱫᱟ ᱪᱮᱫ ᱜᱮ